ᱚ ᱟᱹᱞᱤᱧᱟᱜ ᱚᱲᱟᱜ ᱜᱳᱯᱤᱱᱟᱛᱷᱯᱩᱨ

ᱴᱨᱮᱱ ᱛᱮ ᱴᱟᱴᱟ ᱱᱚᱜᱚᱨ ᱞᱤᱧ ᱪᱟᱞᱟᱜ ᱠᱟᱱ ᱛᱟᱦᱮᱸᱫ ᱴᱨᱮᱱ ᱨᱮ ᱵᱮᱜᱽ ᱛᱟᱹᱞᱤᱧ ᱠᱩᱢᱵᱽᱲᱩᱭᱮᱱᱟ ᱚᱱᱟ ᱵᱮᱜᱽ ᱨᱮᱜᱮ ᱯᱮᱱ ᱠᱟᱨᱰ ᱛᱟᱦᱮᱸ ᱠᱟᱱᱟ ᱯᱮᱱ ᱠᱟᱨᱰ ᱦᱚᱸ ᱟᱫ ᱮᱱᱟ ᱟᱫᱚ ᱚᱱᱟ ᱯᱮᱱ ᱠᱟᱨᱰ ᱪᱮᱫ ᱞᱮᱠᱟᱨᱮ ᱫᱚᱦᱲᱟ ᱞᱤᱧ ᱧᱟᱢᱟ ᱚᱱᱟ ᱨᱮᱭᱟᱜ ᱦᱩᱫᱤᱥ ᱜᱮ ᱟᱹᱵᱤᱱ ᱞᱟᱹᱭ ᱠᱟᱛᱮᱫ ᱵᱤᱱ ᱵᱟᱲᱟᱭ ᱦᱚᱪᱚ ᱞᱤᱧ ᱠᱷᱟᱱ ᱟᱹᱰᱤ ᱵᱷᱟᱹᱜᱤᱜᱼᱟ ᱟᱨ ᱧᱩᱛᱩᱢ ᱛᱟᱹᱞᱤᱧ ᱫᱚ ᱦᱩᱭᱩᱜ ᱠᱟᱱᱟ ᱯᱨᱤᱛᱷᱤᱱᱟᱛᱷ ᱠᱤᱥᱠᱩ ᱟᱹᱛᱩ ᱜᱳᱯᱤᱱᱟᱛᱷᱯᱩᱨ ᱟᱨ ᱯᱳᱥᱴᱟ ᱚᱯᱷᱤᱥ ᱛᱟᱹᱞᱤᱧ ᱫᱚ ᱵᱳᱲᱟᱢ ᱛᱳᱲᱤᱭᱟ ᱛᱷᱟᱱᱟ ᱫᱚ ᱨᱟᱭᱨᱚᱢᱯᱩᱨ ᱟᱨ ᱟᱨ ᱟᱫᱚ ᱯᱟᱥᱯᱳᱨᱴ ᱟᱹᱞᱤᱧ ᱚᱱᱟ ᱯᱟᱥᱯᱳᱨᱴ ᱜᱮ ᱧᱟᱢ ᱞᱟᱹᱜᱤᱫ ᱯᱟᱥᱯᱳᱨᱴ ᱯᱤᱱ ᱱᱚᱢᱵᱚᱨ ᱛᱟᱹᱞᱤᱧ ᱫᱚ ᱛᱟᱦᱮᱸ ᱠᱟᱱᱟ ᱮ ᱵᱤ ᱫᱩᱭ ᱛᱤᱱ ᱪᱟᱨ ᱯᱟᱸᱪ ᱚᱱᱟ ᱮᱢ ᱨᱩᱣᱟᱹᱲ ᱞᱮᱠᱷᱟᱱ ᱟᱹᱰᱤ ᱵᱷᱟᱹᱜᱤᱜᱼᱟ ᱦᱩᱱᱟᱹᱝ